ᱟᱵᱚ ᱦᱚᱲᱢᱚ ᱡᱤᱣᱤ ᱱᱟᱯᱟᱭ ᱛᱟᱦᱮᱱ ᱞᱟᱹᱜᱤᱫ ᱛᱮᱫᱚ ᱥᱟᱯᱷᱟᱼᱥᱟᱹᱯᱷᱤ ᱵᱚᱱ ᱛᱟᱦᱮᱱᱟ ᱨᱮᱵᱚᱱ ᱡᱚᱢᱼᱧᱩᱭᱟ ᱟᱨ ᱚᱲᱟᱜᱼᱫᱩᱣᱟᱹᱨ ᱦᱚᱸ ᱥᱟᱯᱷᱟᱼᱥᱟᱹᱯᱷᱤ ᱵᱚᱱ ᱫᱚᱦᱚᱭᱟ ᱜᱟᱸᱫᱟ ᱵᱟᱵᱚᱱ ᱫᱚᱦᱚᱭᱟ ᱜᱟᱸᱫᱟ ᱠᱟᱯᱲᱟ ᱵᱟᱵᱚᱱ ᱦᱚᱨᱚᱜᱟ ᱟᱲᱟᱜᱼᱥᱟᱠᱟᱢ ᱵᱚᱱ ᱡᱚᱢ ᱞᱮᱠᱷᱟᱱ ᱵᱷᱟᱜᱮᱜᱼᱟ ᱨᱮ ᱫᱟᱠᱟᱼᱩᱛᱩ ᱵᱟᱥᱠᱮ ᱫᱟᱠᱟ ᱠᱚ ᱢᱟᱱᱮ ᱡᱚᱡᱚᱣᱟᱜ ᱠᱚ ᱵᱟᱵᱚᱱ ᱡᱚᱢ ᱞᱮᱠᱷᱟᱱ ᱜᱮ ᱦᱚᱲᱢᱚ ᱡᱤᱣᱤ ᱱᱚᱣᱟ ᱦᱚᱲᱢᱚ ᱵᱷᱟᱜᱮ ᱛᱟᱦᱮᱱᱚᱜᱼᱟ ᱥᱟᱱᱟᱢ ᱦᱚᱲ ᱜᱮ ᱢᱟᱱᱮ ᱢᱚᱥᱞᱟ ᱪᱤᱡᱽ ᱠᱚ ᱵᱟᱢ ᱡᱚᱢ ᱞᱮᱠᱷᱟᱱ ᱜᱮ ᱟᱡᱟᱨᱼᱵᱤᱢᱟᱨ ᱦᱚᱲᱢᱚ ᱨᱮ ᱵᱟᱭ ᱦᱤᱡᱩᱜᱼᱟ ᱟᱲᱟᱜᱼᱥᱟᱠᱟᱢ ᱡᱚᱢ ᱛᱮᱜᱮ ᱦᱚᱲᱢᱚ ᱫᱚ ᱟᱡᱟᱨᱼᱵᱤᱢᱟᱨ ᱫᱚ ᱵᱟᱭ ᱧᱟᱼᱧᱟᱢᱟ